ᱦᱮᱸ ᱦᱟᱸᱥᱯᱟᱛᱟᱞ ᱵᱟᱵᱚᱛ ᱫᱚ ᱢᱟᱱᱮ ᱞᱳᱠᱟᱞ ᱦᱟᱸᱥᱯᱟᱛᱟᱞ ᱴᱚᱞᱟ ᱨᱮᱦᱚᱸ ᱢᱟᱱᱮ ᱞᱳᱠᱟᱞ ᱦᱟᱸᱥᱯᱟᱛᱟᱞ ᱜᱮ ᱢᱤᱫ ᱥᱮᱫ ᱠᱷᱚᱡ ᱫᱚ ᱛᱟᱦᱮᱸ ᱵᱷᱟᱜᱤ ᱟᱨ ᱡᱚᱠᱷᱚᱱ ᱴᱚᱞᱟ ᱯᱟᱲᱟ ᱨᱮᱱ ᱡᱟᱦᱟᱸᱭ ᱠᱚ ᱨᱩᱣᱟᱹᱜᱼᱟ ᱡᱟᱦᱟᱸᱭ ᱫᱚᱢᱮ ᱚᱥᱵᱤᱫᱟ ᱨᱮᱠᱚ ᱯᱟᱲᱟᱜᱼᱟ ᱛᱚᱠᱷᱚᱱ ᱢᱟᱱᱮ ᱵᱟᱨᱦᱮ ᱵᱟᱡᱟᱨ ᱨᱮ ᱪᱟᱞᱟᱜ ᱵᱟᱝ ᱦᱩᱭᱩᱜ ᱛᱟᱠᱚᱣᱟ ᱦᱟᱸᱥᱯᱟᱛᱟᱞ ᱫᱚ ᱡᱮᱱᱚ ᱪᱟᱞᱟᱜ ᱵᱟᱝ ᱦᱩᱭᱩᱜ ᱛᱟᱠᱚ ᱠᱚᱥᱴᱚ ᱵᱟᱝ ᱦᱩᱭᱩᱜ ᱛᱟᱠᱚ ᱥᱮᱫᱤᱠ ᱛᱷᱮᱠᱮ ᱠᱤᱱᱛᱩ ᱢᱟᱱᱮ ᱞᱳᱠᱟᱞ ᱦᱟᱸᱥᱯᱟᱛᱟᱞ ᱵᱷᱟᱜᱤ ᱟᱵᱟᱨ ᱞᱳᱠᱟᱞ ᱦᱟᱚᱸᱥᱯᱟᱛᱟᱞ ᱨᱮ ᱟᱭᱢᱟ ᱠᱤᱪᱷᱩ ᱜᱮ ᱵᱟᱝ ᱛᱟᱦᱮᱸᱱᱟ ᱢᱟᱱᱮ ᱥᱚᱵᱽ ᱨᱚᱠᱚᱢ ᱵᱷᱟᱜᱤ ᱵᱮᱵᱚᱥᱛᱷᱟ ᱦᱚᱸ ᱵᱟᱝ ᱛᱟᱦᱮᱸᱱᱟ ᱠᱤᱱᱛᱩ ᱥᱮᱴᱟ ᱧᱮᱞ ᱦᱩᱭᱩᱜᱼᱟ ᱡᱚᱠᱷᱚᱱ ᱵᱟᱝ ᱛᱟᱦᱮᱸᱱᱟ ᱛᱚᱠᱷᱚᱱ ᱢᱟᱱᱮ ᱥᱮ ᱨᱚᱠᱚᱢ ᱫᱚᱨᱠᱟᱨ ᱦᱩᱭᱩᱜ ᱠᱷᱟᱡ ᱵᱟᱡᱟᱨ ᱨᱮ ᱦᱟᱸᱥᱯᱟᱛᱟᱞ ᱨᱮᱦᱚᱸ ᱪᱟᱞᱟᱜ ᱦᱩᱭᱩᱜ ᱜᱮᱭᱟ ᱡᱮᱴᱟ ᱢᱟᱱᱮ ᱞᱳᱠᱟᱞ ᱦᱟᱸᱥᱯᱟᱛᱟᱞ ᱠᱷᱚᱡ ᱦᱚᱸ ᱡᱮᱴᱟ ᱢᱟᱱᱮ ᱥᱚᱵᱽ ᱛᱷᱮᱠᱮ ᱩᱸᱪᱩ ᱜᱮᱭᱟ ᱥᱮᱴᱟ ᱦᱚᱸ ᱪᱟᱞᱟᱜ ᱦᱩᱭᱩᱜᱼᱟ ᱥᱮᱠᱷᱟᱱᱮ ᱢᱟᱱᱮ ᱥᱚᱵᱽ ᱨᱚᱠᱚᱢ ᱠᱚᱢ ᱞᱟᱴᱩ ᱞᱟᱴᱩ ᱨᱩᱣᱟᱹ ᱦᱚᱸᱢ ᱧᱮᱞ ᱫᱟᱲᱮᱭᱟᱜᱼᱟ ᱠᱤᱱᱛᱩ ᱞᱳᱠᱟᱞ ᱦᱟᱸᱥᱯᱟᱛᱟᱞ ᱫᱚ ᱥᱩᱫᱩ ᱢᱟᱱᱮ ᱡᱮᱴᱟ ᱢᱟᱱᱮ ᱠᱷᱩᱵᱽ ᱥᱚᱦᱚᱡᱽ ᱛᱮ ᱧᱟᱢᱚᱜᱼᱟ ᱡᱮᱢᱚᱱ ᱨᱩᱣᱟᱹ ᱦᱟᱥᱩᱛᱮ ᱡᱮᱢᱚᱱ ᱴᱷᱟᱸᱰᱟ ᱡᱚᱨ ᱞᱟᱜᱟᱣ ᱛᱟ ᱯᱚᱨ ᱦᱚᱲᱦᱚ ᱞᱚᱞᱚ ᱠᱟᱱᱟ ᱛᱟᱯᱚᱨ ᱢᱟᱱᱮ ᱵᱚᱦᱚᱜ ᱟᱪᱩᱨᱚᱜ ᱠᱟᱱᱟ ᱮᱭᱨᱚᱠᱚᱢ ᱛᱟᱦᱮᱸᱱᱟ ᱮᱵᱚᱝ ᱠᱤᱪᱷᱩ ᱠᱤᱪᱷᱩ ᱥᱩᱢᱟᱹᱭ ᱤᱧᱡᱮᱠᱥᱮᱱ ᱦᱚᱸ ᱛᱟᱦᱮᱸᱱᱟ ᱢᱟᱱᱮ ᱤᱧᱡᱮᱠᱥᱮᱱ ᱞᱟᱜᱤᱜ ᱦᱚᱸᱢ ᱛᱟᱦᱮᱸᱱᱟ ᱠᱤᱱᱛᱩ ᱟᱨ ᱞᱳᱠᱟᱞ ᱦᱟᱸᱥᱯᱟᱛᱟᱞ ᱨᱮ ᱡᱮᱴᱟ ᱵᱟᱝ ᱛᱟᱦᱮᱸᱱᱟ ᱢᱟᱱᱮ ᱞᱟᱥᱴᱮ ᱵᱽᱞᱟᱰ ᱴᱮᱥᱴ ᱵᱽᱞᱟᱰ ᱴᱮᱥᱴ ᱫᱚ ᱛᱟᱦᱮᱸᱱ ᱜᱮᱭᱟ ᱚᱠᱟ ᱚᱠᱟ ᱢᱟᱱᱮ ᱞᱳᱠᱟᱞ ᱦᱟᱸᱥᱯᱟᱛᱟᱞ ᱨᱮᱫᱚ ᱛᱟᱦᱮᱸᱱ ᱜᱮᱭᱟ ᱠᱤᱱᱛᱩ ᱚᱠᱟ ᱥᱚᱢᱚᱭ ᱵᱟᱝ ᱛᱟᱦᱮᱸᱱᱟ ᱛᱚᱠᱷᱚᱱ ᱵᱞᱟᱰ ᱴᱮᱥᱴ ᱞᱟ ᱜᱤᱫ ᱥᱮᱴᱟ ᱦᱟᱸᱥᱯᱟᱛᱟᱞ ᱨᱮ ᱪᱟᱞᱟᱜ ᱦᱩᱭᱩᱜᱼᱟ ᱠᱤᱱᱛᱩ ᱢᱟᱡᱷᱮ ᱢᱟᱡᱷᱮ ᱢᱟᱱᱮ ᱵᱞᱟᱰ ᱴᱮᱥᱴ ᱦᱚᱸ ᱟᱹᱰᱤ ᱡᱟᱹᱨᱩᱲ ᱦᱮᱱᱟᱜᱼᱟ ᱚᱱᱟ ᱦᱚᱸ ᱠᱤᱱᱛᱩ ᱢᱟᱱᱮ ᱞᱳᱠᱟᱞ ᱦᱟᱸᱥᱯᱟᱛᱟᱞ ᱨᱮ ᱛᱟᱦᱮᱸ ᱩᱪᱤᱛ ᱟᱵᱟᱨ ᱤᱭᱩᱨᱤᱱ ᱴᱮᱥᱴ ᱪᱷᱟᱲᱟ ᱱᱤᱛᱚᱜ ᱤᱭᱩᱨᱤᱱ ᱴᱮᱥᱴ ᱫᱚ ᱵᱟᱝ ᱛᱟᱦᱮᱸᱱᱟ ᱞᱳᱠᱟᱞ ᱦᱟᱸᱥᱯᱟᱛᱟᱞ ᱠᱟᱱᱟ ᱚᱱᱟ ᱫᱚ ᱡᱮᱦᱮᱛᱩ ᱞᱟᱴᱩ ᱞᱟᱴᱩ ᱨᱩᱣᱟᱹ ᱛᱚ ᱥᱚᱵᱽ ᱥᱩᱢᱟᱹᱭ ᱮᱢᱱᱤ ᱨᱩᱣᱟᱹ ᱦᱟᱥᱩ ᱧᱮᱞ ᱢᱮᱭᱟᱭ ᱠᱤᱱᱛᱩ ᱚᱱᱟ ᱫᱚ ᱥᱚᱵᱽ ᱥᱩᱢᱟᱹᱭ ᱢᱮᱛᱟᱢᱟ ᱡᱮ ᱞᱟ ᱴᱩ ᱦᱟᱸᱥᱯᱟᱛᱟᱞ ᱨᱮ ᱪᱟᱞᱟᱜ ᱢᱮ ᱦᱮ ᱚᱸᱰᱮ ᱜᱮ ᱦᱩᱭᱩᱜᱼᱟ ᱡᱟᱦᱟᱸᱞᱮᱠᱟ ᱱᱚᱰᱮ ᱫᱚ ᱤᱭᱩᱨᱤᱱ ᱴᱮᱥᱴ ᱨᱮᱱᱟᱜ ᱥᱮ ᱨᱚᱠᱚᱢ ᱵᱮᱵᱚᱥᱛᱟ ᱫᱚ ᱵᱟ ᱱᱩᱜᱼᱟ ᱟᱨ ᱢᱟᱱᱮ ᱞᱳᱠᱟᱞ ᱦᱟᱸᱥᱯᱟᱛᱟᱞ ᱦᱚᱸ ᱛᱟᱦᱮᱸ ᱵᱷᱟᱜᱤ ᱜᱮᱭᱟ ᱠᱤᱱᱛᱩ ᱡᱟᱦᱟᱸᱴᱷᱮᱱ ᱞᱳᱠᱟᱞ ᱦᱟᱸᱥᱯᱟᱛᱟᱞ ᱨᱮ ᱥᱮ ᱨᱚᱠᱚᱢ ᱵᱮᱵᱚᱥᱛᱟ ᱵᱟ ᱱᱩᱜᱼᱟ ᱟᱯᱟ ᱛᱚᱛᱚ ᱡᱚᱛᱚ ᱦᱟᱸᱥᱯᱟᱛᱟᱞ ᱨᱮᱜᱮ ᱪᱟᱞᱟᱜ ᱩᱪᱤᱛ